ᱠᱟᱜᱚᱡᱽ ᱞᱮᱠᱟᱱ ᱯᱚᱨᱚᱵᱽ ᱞᱮᱠᱟ ᱥᱟᱱᱛᱟᱲᱤ ᱞᱟᱠᱪᱟᱨ ᱥᱟᱛᱟᱢ ᱠᱚᱫᱚ ᱜᱟᱞᱢᱟᱨᱟᱣ ᱦᱩᱭᱩᱜ ᱜᱮᱭᱟ ᱡᱮᱞᱮᱠᱟ ᱠᱷᱚᱵᱚᱨ ᱠᱟᱜᱚᱡᱽ ᱠᱷᱚᱵᱚᱨ ᱠᱟᱜᱚᱡᱽ ᱟᱵᱚ ᱥᱟᱶᱛᱟ ᱨᱮᱱᱟᱜ ᱟᱹᱨᱤᱪᱟᱹᱞᱤ ᱨᱮᱱᱟᱜ ᱵᱚᱸᱜᱟᱼᱵᱩᱨᱩ ᱵᱤᱱᱛᱤ ᱵᱟᱸᱠᱷᱮᱲ ᱥᱟᱶᱛᱮ ᱟᱵᱚᱣᱟᱜ ᱫᱩᱠᱷ ᱥᱩᱠᱷ ᱡᱟᱦᱟᱸ ᱥᱟᱱᱟᱢ ᱞᱮᱠᱟᱱᱟᱜ ᱜᱮ ᱥᱟᱶᱛᱟ ᱨᱮᱱᱟᱜ ᱞᱟᱠᱪᱟᱨ ᱠᱚ ᱚᱞ ᱛᱚᱞ ᱤᱫᱤ ᱠᱟᱛᱮᱫ ᱜᱳᱴᱟ ᱥᱟᱱᱟᱢ ᱦᱚᱲ ᱠᱚ ᱵᱟᱲᱟᱭᱟ ᱡᱟᱦᱟᱸᱭ ᱢᱤᱫ ᱡᱟᱭᱜᱟ ᱨᱮᱱ ᱵᱟᱠᱚ ᱵᱟᱲᱟᱭᱟ ᱚᱸᱰᱮ ᱦᱚᱸ ᱥᱮᱴᱮᱨᱚᱜᱼᱟ ᱟᱨ ᱚᱞᱼᱛᱚᱞ ᱛᱟᱦᱮᱸ ᱞᱮᱱᱠᱷᱟᱱ ᱡᱩᱢᱤᱫ ᱛᱮ ᱢᱤᱫ ᱛᱮ ᱥᱟᱱᱟᱢᱟᱜ ᱜᱮ ᱠᱟᱹᱢᱤᱜᱼᱟ ᱠᱚᱨᱟᱜᱼᱟ ᱟᱨ ᱚᱱᱟ ᱟᱵᱚ ᱥᱟᱱᱟᱢ ᱦᱚᱲ ᱠᱚᱴᱷᱮᱱ ᱜᱮ ᱱᱚᱝᱠᱟᱱᱟᱜ ᱠᱟᱹᱢᱤ ᱠᱚ ᱪᱟᱞᱟᱣ ᱤᱫᱤᱭᱮᱫᱼᱟ ᱚᱱᱟ ᱢᱮᱱᱛᱮ ᱟᱵᱚ ᱢᱤᱫ ᱫᱤᱱ ᱨᱮ ᱢᱤᱫ ᱞᱮᱠᱟᱱ ᱠᱟᱹᱢᱤᱦᱚᱨᱟ ᱮᱢᱚᱱ ᱢᱤᱫ ᱫᱷᱟᱣ ᱛᱮᱵᱚᱱ ᱥᱟᱹᱛ ᱫᱟᱲᱮ ᱠᱮᱭᱟ ᱚᱱᱟᱛᱮ ᱟᱵᱚ ᱟᱵᱚᱣᱟᱜ ᱤᱫᱤ ᱞᱮᱠᱟ ᱩᱭᱦᱟᱹᱨ ᱞᱮᱠᱟᱛᱮ ᱡᱟᱦᱟᱸ ᱜᱮ ᱥᱟᱶᱛᱟ ᱨᱮᱱᱟᱜ ᱵᱚᱱ ᱧᱮᱞ ᱮᱫᱟ ᱚᱱᱟ ᱦᱚᱸ ᱟᱹᱰᱤ ᱢᱚᱡᱽ ᱟᱨ ᱢᱟᱨᱥᱟᱞ ᱜᱮ ᱪᱟᱞᱟᱣ ᱤᱫᱤᱜᱼᱟ ᱟᱨ ᱱᱚᱝᱠᱟ ᱤᱫᱤ ᱛᱮ ᱟᱵᱚᱣᱟᱜ ᱡᱟᱦᱟᱸ ᱛᱤᱱᱟᱹᱜ ᱜᱮ ᱪᱟᱞᱟᱜᱼᱟ ᱟᱨ ᱱᱚᱣᱟ ᱞᱮᱠᱷᱟᱱ ᱫᱚ ᱟᱵᱚᱣᱟᱜ ᱥᱟᱶᱛᱟ ᱚᱞ ᱞᱟᱠᱪᱟᱨ ᱛᱟᱦᱮᱸ ᱞᱮᱠᱷᱟᱱ ᱚᱱᱟ ᱦᱚᱸ ᱵᱟᱹᱱᱤᱡᱽ ᱵᱮᱯᱟᱨ ᱛᱮᱦᱚᱸ ᱠᱟᱹᱢᱤ ᱫᱟᱲᱮᱭᱟᱜᱼᱟ ᱚᱸᱰᱮ ᱠᱷᱚᱱ ᱟᱭᱢᱟ ᱞᱮᱠᱟᱱ ᱨᱳᱡᱽᱜᱟᱨ ᱟᱨ ᱠᱟᱹᱢᱤ ᱨᱮᱠᱚ ᱡᱩᱲᱟᱹᱣ ᱠᱚᱦᱚᱸ ᱠᱚ ᱛᱟᱦᱮᱸ ᱫᱟᱲᱮᱭᱟᱜᱼᱟ ᱚᱱᱟᱛᱮ ᱟᱵᱚ ᱱᱚᱝᱠᱟᱱᱟᱜ ᱯᱟᱱᱛᱷᱟ ᱠᱚ ᱱᱤᱦᱟᱹᱛ ᱜᱮ ᱨᱮ ᱪᱷᱩᱴᱟᱹᱣ ᱟᱨ ᱞᱟᱜᱟᱣ ᱨᱮ ᱛᱟᱦᱮᱱ ᱦᱚᱸ ᱟᱹᱰᱤ ᱢᱟᱨᱟᱝ ᱫᱟᱹᱭᱠᱟᱹ ᱠᱟᱱᱟ ᱟᱵᱚᱣᱟᱜ ᱢᱮᱱᱠᱷᱟᱱ ᱟᱵᱚ ᱚᱱᱟ ᱵᱟᱵᱚᱱ ᱛᱤᱨᱩᱵᱽ ᱫᱟᱲᱮᱭᱟᱜ ᱠᱟᱱᱟ ᱡᱮ ᱟᱵᱚ ᱫᱤᱱᱟᱹᱢ ᱦᱤᱞᱳᱜ ᱞᱟᱠᱪᱟᱨ ᱞᱮᱠᱟᱱᱟᱜ ᱚᱱᱟᱦᱚᱸ ᱵᱟᱹᱱᱤᱡᱽ ᱵᱮᱵᱽᱥᱟ ᱞᱮᱠᱟ ᱵᱚᱱ ᱫᱟᱲᱮᱭᱟᱜᱼᱟ ᱛᱟᱵᱚᱱ ᱜᱮᱭᱟ